ᱦᱮᱸ ᱚᱱᱠᱟ ᱱᱟᱜ ᱡᱟᱜᱟ ᱢᱮᱱᱟᱜᱼᱟ ᱡᱟᱦᱟᱸ ᱫᱚ ᱟᱹᱰᱤ ᱥᱟᱺᱜᱷᱟᱹᱨᱤᱭᱟ ᱠᱚ ᱦᱤᱡᱩᱜᱚᱜᱼᱟ ᱚᱱᱟ ᱫᱚ ᱢᱟᱱᱮ ᱪᱚᱸᱣᱛᱨᱤᱥ ᱱᱚᱢᱵᱚᱨ ᱱᱮᱥᱱᱮᱞ ᱨᱳᱰ ᱟᱲᱮ ᱠᱟᱫᱽᱞᱟᱢᱟᱨᱮ ᱠᱚ ᱢᱮᱛᱟᱜᱼᱟ ᱩᱛᱛᱚᱨᱫᱤᱱᱟᱡᱽᱯᱩᱨ ᱛᱚ ᱟᱹᱰᱤ ᱱᱟᱯᱟᱭ ᱚᱸᱰᱮ ᱦᱚᱸ ᱟᱹᱰᱤ ᱱᱟᱯᱟᱭ ᱱᱟᱯᱟᱭ ᱡᱤᱱᱤᱥ ᱚᱸᱰᱮᱱ ᱠᱚ ᱡᱟᱦᱟᱸᱭ ᱪᱟᱪᱞᱟᱣᱤᱭᱟᱹᱠᱚ ᱟᱹᱰᱤ ᱱᱟᱯᱟᱭ ᱡᱟᱦᱟᱸᱭ ᱥᱟᱸᱜᱷᱟᱹᱨᱤᱭᱟᱹ ᱠᱚ ᱦᱤᱡᱩᱜ ᱟᱹᱰᱤ ᱱᱟᱯᱟᱭ ᱛᱮᱠᱚ ᱫᱚᱦᱚ ᱠᱚᱣᱟ ᱢᱟᱱᱮ ᱡᱚᱛᱚ ᱨᱮᱭᱟᱜ ᱜᱮ ᱵᱮᱵᱚᱥᱛᱟ ᱢᱟᱱᱟ ᱢᱮᱱᱟᱜᱼᱟ ᱡᱮᱢᱚᱱ ᱨᱟᱱ ᱠᱚ ᱢᱮᱱᱢᱮ ᱡᱚᱢ ᱛᱮᱭᱟᱜ ᱢᱮᱱᱢᱮ ᱥᱮ ᱚᱱᱠᱟ ᱵᱷᱟᱹᱜᱤ ᱡᱤᱱᱤᱥ ᱠᱤᱨᱤᱧ ᱠᱚᱛᱮ ᱦᱚᱸ ᱢᱟᱱᱮ ᱮᱠᱮᱱ ᱡᱟᱦᱟᱸ ᱫᱚ ᱛᱤᱛᱮ ᱵᱮᱱᱟᱣᱟᱜ ᱡᱤᱱᱤᱥ ᱢᱮᱱᱟᱜᱼᱟ ᱚᱱᱟ ᱠᱚᱨᱮ ᱫᱚ ᱠᱚ ᱟᱹᱜᱩᱭᱟ ᱟᱫᱚ ᱵᱮᱥ ᱵᱷᱟᱜᱮ ᱜᱮᱭᱟ ᱟᱨ ᱟᱹᱰᱤ ᱱᱟᱯᱟᱭ ᱜᱮ ᱵᱩᱡᱷᱟᱹᱜᱼᱟ ᱟᱹᱰᱤ ᱱᱟᱯᱟᱭ ᱚᱱᱟ ᱠᱚᱨᱮᱱ ᱪᱟᱪᱞᱟᱣᱤᱭᱟᱹ ᱠᱚᱦᱚᱸ ᱚᱱᱟᱛᱮ ᱟᱹᱰᱤᱧ ᱥᱟᱨᱦᱟᱣ ᱠᱚᱣᱟ ᱟᱨ ᱱᱤᱭᱟᱹᱠᱚᱜᱮ ᱱᱤᱭᱟᱹ ᱠᱚ ᱠᱟᱛᱷᱟᱜᱮ ᱟᱨᱠᱤ ᱟᱹᱰᱤ ᱢᱚᱡ ᱛᱮᱚᱩ ᱩᱱᱠᱩ ᱠᱚ ᱡᱚᱛᱚᱱ ᱥᱮᱵᱟ ᱠᱚᱣᱟ ᱥᱟᱸᱜᱷᱟᱨᱤᱭᱟᱹ ᱠᱚᱦᱚᱸ ᱱᱤᱭᱟᱹᱫᱚ ᱟᱹᱰᱤ ᱱᱟᱯᱟᱭ ᱟᱨ ᱨᱮᱠᱚᱰ ᱢᱮᱱᱟᱜᱼᱟ ᱚᱸᱰᱮᱱᱟᱜ